ᱜᱷᱟᱸᱥ ᱞᱩᱵᱩᱜ ᱦᱮᱲᱮ ᱡᱚᱸᱰᱨᱟ ᱚᱱᱟ ᱠᱚ ᱡᱚᱢᱟᱜ ᱤᱧ ᱠᱩᱥᱤᱭᱟᱜᱼᱟ ᱜᱟᱹᱭ ᱡᱚᱸᱰᱨᱟ ᱥᱟᱠᱟᱢ ᱡᱚᱸᱰᱨᱟᱢ ᱡᱚᱢ ᱚᱪᱚᱭᱮ ᱠᱷᱟᱱ ᱫᱚ ᱰᱷᱮᱨ ᱰᱷᱮᱨᱮ ᱛᱚᱣᱟᱭᱟ ᱜᱟᱹᱭ ᱜᱷᱟᱸᱥᱤᱧ ᱢᱮᱨᱚᱢ ᱜᱷᱟᱸᱥᱤᱧ ᱡᱚᱢ ᱦᱚᱪᱚᱭᱮ ᱠᱷᱟᱱ ᱰᱷᱮᱨ ᱰᱷᱮᱨᱮ ᱛᱚᱣᱟᱭᱟ ᱥᱤᱢ ᱫᱟᱠᱟ ᱪᱟᱣᱞᱮ ᱠᱚᱧ ᱡᱚᱢ ᱦᱚᱪᱚᱭᱮ ᱠᱷᱟᱱ ᱰᱷᱮᱨ ᱰᱷᱮᱨᱮ ᱛᱚᱣᱟᱭᱟ ᱥᱩᱠᱨᱤ ᱞᱩᱵᱩᱜ ᱤᱧ ᱮᱢᱟᱭ ᱠᱷᱟᱱ ᱰᱷᱮᱨ ᱰᱷᱮᱨᱮ ᱛᱚᱣᱟᱭᱟ

ᱜᱮᱰᱮ ᱡᱚᱢᱤᱧ ᱮᱢᱟᱭ ᱠᱷᱟᱱ ᱰᱷᱮᱨ ᱰᱷᱮᱨᱮ ᱵᱤᱞᱤᱭᱟ ᱰᱷᱮᱨ ᱰᱷᱮᱨᱮ ᱦᱚᱯᱚᱱ ᱠᱚᱣᱟ